ᱤᱧ ᱢᱤᱫᱴᱮᱜ ᱯᱚᱛᱚᱵ ᱟᱹᱰᱤ ᱟᱸᱴᱜᱮᱧ ᱠᱩᱥᱤᱭᱟᱜᱼᱟ ᱚᱱᱟ ᱯᱚᱛᱚᱵ ᱫᱚ ᱟᱹᱰᱤ ᱫᱟᱢ ᱤᱧ ᱯᱟᱲᱦᱟᱣ ᱟᱠᱟᱫᱟ ᱟᱹᱰᱤ ᱫᱟᱢ ᱚᱱᱟ ᱯᱚᱛᱚᱵ ᱯᱟᱲᱦᱟᱣ ᱛᱮ ᱤᱧ ᱫᱚ ᱟᱭᱢᱟ ᱥᱤᱠᱠᱷᱟᱧ ᱧᱟᱢ ᱟᱠᱟᱫᱟ ᱟᱨ ᱢᱚᱡᱽ ᱦᱚᱸ ᱟᱹᱰᱤ ᱢᱚᱡᱟ ᱟᱨ ᱚᱱᱟ ᱫᱚ ᱢᱤᱫᱴᱮᱱ ᱠᱩ ᱞᱮᱠᱷᱚᱠᱼᱮ ᱚᱞ ᱟᱠᱟᱫᱟ ᱚᱱᱚᱲᱦᱤᱭᱟᱹ ᱚᱱᱚᱞᱤᱭᱟᱹ ᱡᱚᱛᱚ ᱜᱮᱭ ᱚᱞᱟ ᱩᱱᱤ ᱞᱮᱠᱷᱚᱠ ᱫᱚ ᱩᱱᱤᱭ ᱚᱞ ᱟᱠᱟᱫᱟ ᱩᱱᱤᱭᱟᱜ ᱚᱞ ᱫᱚ ᱟᱹᱰᱤ ᱟᱸᱴᱜᱮᱧ ᱠᱩᱥᱤᱭᱟᱜᱼᱟ ᱟᱨ ᱟᱭᱢᱟ ᱵᱟᱨ ᱤᱧ ᱯᱟᱲᱦᱟᱣ ᱟᱠᱟᱫᱟ ᱩᱱᱤ ᱫᱚ ᱦᱩᱭᱩᱜ ᱠᱟᱱᱟᱭ ᱩᱱᱤ ᱫᱚᱭ ᱦᱩᱭᱩᱜ ᱠᱟᱱᱟ ᱚᱞ ᱜᱩᱨᱩ ᱯᱚᱸᱰᱤᱛ ᱨᱚᱜᱷᱩᱱᱟᱛᱷ ᱢᱩᱨᱢᱩ ᱡᱟᱦᱟᱸᱭ ᱫᱚ ᱟᱹᱵᱩ ᱥᱟᱱᱟᱲᱤ ᱞᱟᱹᱜᱤᱫ ᱛᱮ ᱪᱤᱠᱤᱭ ᱚᱞ ᱞᱮᱫᱟ ᱩᱱᱤ ᱪᱤᱠᱤ ᱵᱟᱝ ᱚᱞ ᱞᱮᱠᱷᱟᱱ ᱟᱹᱵᱚ ᱥᱟᱱᱛᱟᱲᱤ ᱦᱚᱲ ᱥᱟᱱᱛᱟᱲᱤ ᱪᱤᱠᱤ ᱛᱮ ᱵᱟᱝ ᱵᱚ ᱚᱞ ᱫᱟᱲᱮ ᱠᱮᱭᱟ ᱚᱱᱟ ᱛᱮ ᱩᱱᱤ ᱫᱚ ᱟᱹᱰᱤ ᱟᱸᱴ ᱜᱮ ᱥᱟᱨᱦᱟᱣ ᱤᱧ ᱢᱮᱛᱟᱭᱟ ᱟᱨ ᱩᱱᱤᱭᱟᱜ ᱯᱚᱛᱚᱵ ᱫᱚ ᱦᱩᱭᱩᱜ ᱠᱟᱱᱟ ᱡᱮᱢᱚᱱ ᱵᱤᱫᱩ ᱪᱟᱸᱫᱟᱱ ᱫᱟᱨᱮ ᱜᱮ ᱫᱷᱚᱱ ᱟᱨ ᱤᱧ ᱫᱚ ᱫᱟᱨᱮ ᱜᱮ ᱫᱷᱚᱱ ᱯᱚᱛᱚᱵ ᱫᱚ ᱟᱰᱤ ᱟᱸᱴ ᱜᱮᱧ ᱠᱩᱥᱤ ᱟᱠᱟᱫᱟ ᱚᱱᱟ ᱯᱚᱛᱚᱵ ᱱᱤᱭᱮᱜᱮ ᱤᱧ ᱫᱚ ᱢᱤᱫ ᱵᱟᱨ ᱠᱟᱛᱷᱟᱧ ᱢᱮᱱᱟ ᱚᱱᱟ ᱫᱟᱨᱮ ᱜᱮ ᱫᱷᱚᱱ ᱯᱚᱛᱚᱵ ᱨᱮ ᱢᱩᱨᱩᱫ ᱪᱚᱨᱤᱫ ᱫᱚᱠᱤᱱ ᱦᱩᱭᱩᱜ ᱠᱟᱱᱟ ᱫᱤᱱᱩ ᱟᱨ ᱫᱩᱜᱤ ᱫᱤᱱᱩ ᱫᱚ ᱨᱮᱸᱜᱮᱡ ᱚᱲᱟᱜ ᱨᱮᱱᱠᱚᱲᱟ ᱠᱟᱱᱟᱭ ᱟᱨ ᱫᱩᱜᱤ ᱫᱚ ᱨᱟᱡᱟ ᱨᱮᱱ ᱦᱚᱯᱚᱱ ᱮᱨᱟ ᱠᱟᱱᱟᱭ ᱟᱨ ᱫᱤᱱᱩ ᱫᱚ ᱟᱡ ᱵᱟᱵᱟ ᱟᱡ ᱵᱟᱵᱟ ᱡᱚᱠᱷᱚᱱᱮ ᱨᱩᱣᱟᱹᱜ ᱠᱟᱱ ᱛᱟᱦᱮᱱᱟ ᱛᱚᱠᱷᱚᱱᱮ ᱢᱮᱱ ᱚᱴᱚ ᱟᱫᱮ ᱛᱟᱦᱮᱱᱟ ᱢᱮᱛᱟᱫᱮ ᱛᱟᱦᱮᱱᱟᱭ ᱫᱤᱱᱩ ᱟᱢ ᱫᱚ ᱥᱚᱛ ᱪᱚᱨᱤᱛ ᱨᱮᱢ ᱛᱟᱲᱟᱢᱟ ᱥᱚᱛ ᱪᱚᱨᱤᱛ ᱨᱮᱢ ᱛᱟᱲᱟᱢ ᱠᱷᱟᱱ ᱫᱤᱲᱢᱤ ᱞᱮᱠᱟᱱ ᱫᱷᱚᱨᱚᱢ ᱧᱩᱨᱟᱢᱟ ᱟᱨ ᱥᱚᱛ ᱪᱚᱨᱤᱛ ᱠᱷᱚᱱᱮᱢ ᱚᱪᱚᱜ ᱞᱮᱱᱠᱷᱟᱱ ᱰᱷᱤᱝᱠᱤ ᱞᱮᱠᱟᱱ ᱯᱟᱯ ᱧᱩᱨ ᱟᱢᱟ ᱚᱱᱟᱛᱮ ᱚᱱᱟ ᱞᱟᱹᱭ ᱠᱟᱛᱮᱜ ᱫᱤᱱᱩ ᱫᱚ ᱩᱱᱤ ᱟᱡ ᱵᱟᱵᱟᱣᱟᱜ ᱠᱟᱛᱟᱷᱟ ᱠᱚᱭ ᱟᱡᱚᱢ ᱮᱫ ᱠᱟᱱ ᱛᱟᱦᱮᱱᱟ ᱟᱨ ᱚᱱᱟ ᱨᱩᱣᱟᱹ ᱨᱩᱣᱟᱹ ᱛᱮ ᱟᱡ ᱵᱟᱵᱟᱣᱟᱜ ᱨᱩᱭᱟᱹ ᱫᱚ ᱰᱷᱮᱨᱮᱱ ᱛᱟᱭᱟ ᱟᱨ ᱰᱷᱮᱨᱮᱱ ᱛᱟᱭᱠᱷᱟᱱ ᱫᱚ ᱩᱱᱤ ᱫᱚ ᱜᱚᱡ ᱮᱱᱟᱭ ᱟᱡ ᱵᱟᱵᱟ ᱫᱚᱭ ᱜᱚᱡ ᱮᱱᱟ ᱟᱨ ᱫᱤᱱᱩ ᱫᱚ ᱟᱡ ᱵᱟᱵᱟᱣᱟᱜ ᱠᱟᱛᱷᱟ ᱞᱮᱠᱟᱛᱮ ᱥᱚᱛ ᱪᱚᱨᱤᱛ ᱨᱮᱭ ᱛᱟᱲᱟᱢᱮᱫ ᱠᱟᱱ ᱛᱟᱦᱮᱱᱟ ᱥᱚᱛ ᱪᱚᱨᱤᱛ ᱨᱮ ᱛᱟᱲᱟᱢᱮᱫ ᱛᱟᱦᱮᱱᱟᱭ ᱟᱨ ᱟᱡ ᱫᱤᱱᱩ ᱫᱚ ᱩᱱᱤ ᱨᱟᱡᱟ ᱴᱷᱮᱡ ᱜᱮᱭ ᱠᱟᱹᱢᱤᱭᱮᱫ ᱠᱟᱱ ᱛᱟᱦᱮᱱᱟᱭ ᱚᱸᱰᱮ ᱜᱮ ᱠᱟᱹᱢᱤᱭᱮᱫ ᱠᱟᱱ ᱛᱟᱦᱮᱱᱟᱭ ᱥᱚᱛ ᱪᱚᱨᱤᱛ ᱨᱮᱭ ᱛᱟᱲᱟᱢᱮᱫ ᱠᱟᱱ ᱛᱟᱦᱮᱱᱟᱭ ᱟᱨ ᱚᱸᱰᱮ ᱜᱤ ᱫᱩᱜᱤ ᱫᱚ ᱫᱤᱱᱩᱭ ᱠᱩᱥᱤ ᱟᱠᱟᱫᱮ ᱛᱟᱦᱮᱱᱟᱭ ᱟᱨ ᱚᱱᱟ ᱫᱤᱱᱩ ᱫᱚ ᱟᱡ ᱵᱟᱵᱟᱣᱟᱜ ᱠᱟᱛᱷᱟ ᱞᱮᱠᱟᱛᱜᱮ ᱫᱩᱜᱤ ᱥᱟᱛᱮᱜ ᱫᱚ ᱵᱟᱝᱼᱮ ᱨᱚᱲᱮᱫ ᱠᱟᱱ ᱛᱟᱦᱮᱱᱟ ᱢᱮᱱᱮᱫ ᱠᱟᱱ ᱛᱟᱦᱮᱱᱟᱭ ᱫᱩᱜᱤᱧ ᱫᱚᱦᱚᱞᱟᱭ ᱠᱷᱟᱱ ᱫᱚ ᱱᱚᱣᱟ ᱫᱚ ᱤᱧᱟᱹᱜ ᱢᱤᱫᱴᱟᱱ ᱯᱟᱯ ᱦᱩᱭᱩᱜ ᱠᱟᱱᱟ ᱫᱩᱜᱤ ᱫᱚᱭ ᱦᱩᱭᱩᱜ ᱠᱟᱱᱟ ᱠᱤᱥᱟᱹᱬ ᱦᱚᱯᱚᱱ ᱮᱨᱟ ᱟᱨ ᱫᱤᱱᱩ ᱫᱚᱭ ᱦᱩᱭᱜ ᱠᱟᱱᱟ ᱨᱮᱸᱜᱮᱡ ᱦᱚᱲ ᱛᱟᱦᱚᱞᱮ ᱩᱱᱤ ᱫᱚ ᱪᱮᱠᱟᱛᱮᱭ ᱫᱚᱦᱚ ᱫᱟᱲᱮ ᱟᱭᱟ ᱚᱱᱟ ᱛᱮᱭ ᱢᱮᱱᱮᱫ ᱠᱟᱱ ᱛᱟᱦᱮᱱᱟ ᱱᱤᱭᱟ ᱫᱚ ᱢᱤᱫᱴᱮᱱ ᱯᱟᱯ ᱠᱟᱱᱟ ᱚᱱᱟ ᱛᱮ ᱫᱤᱱᱩ ᱫᱚ ᱵᱟᱭ ᱨᱟᱹᱡᱤᱜ ᱠᱟᱱ ᱛᱟᱦᱮᱱᱟ ᱟᱨ ᱫᱤᱱᱩ ᱫᱚᱭ ᱦᱩᱭᱩᱜ ᱠᱟᱱᱟ ᱯᱟᱹᱨᱥᱤ ᱠᱟᱱᱟᱭ ᱟᱨ ᱵᱤᱫᱩ ᱫᱚᱭ ᱦᱩᱭᱩᱜ ᱠᱟᱱᱟ ᱪᱤᱠᱤ ᱚᱱᱟ ᱪᱤᱠᱤ ᱚᱱᱟ ᱪᱤᱠᱤ ᱛᱟᱞᱟᱛᱮ ᱚᱱᱮ ᱪᱤᱠᱤ ᱠᱟᱱᱟᱭ ᱟᱨ ᱮᱴᱟᱜ ᱠᱚ ᱟᱨᱚ ᱠᱩᱲᱤ ᱜᱤᱫᱽᱨᱟᱹ ᱜᱟᱫᱮᱞ ᱜᱟᱫᱮᱞ ᱠᱚ ᱛᱟᱦᱮᱸ ᱠᱟᱱᱟ ᱩᱱᱠᱩ ᱜᱟᱫᱮᱞ ᱜᱟᱫᱮᱞ ᱛᱟᱦᱮᱸ ᱚᱠᱛᱚ ᱩᱱᱠᱩ ᱴᱚᱞᱟ ᱠᱚᱨᱮᱱ ᱠᱩᱲᱤ ᱠᱚᱦᱚᱸ ᱠᱚ ᱫᱤᱱᱩ ᱠᱚ ᱠᱩᱥᱤᱣᱟᱭ ᱠᱟᱱ ᱛᱟᱦᱮᱱᱟ ᱢᱮᱱᱠᱷᱟᱱ ᱫᱤᱱᱩ ᱫᱚ ᱚᱠᱚᱭ ᱦᱚᱸ ᱵᱟᱭ ᱨᱚᱲ ᱟᱠᱚ ᱠᱟᱱ ᱛᱟᱦᱮᱱᱟ ᱚᱠᱚᱭ ᱦᱚᱸ ᱵᱟᱝ ᱫᱚᱦᱚ ᱞᱟᱹᱜᱤᱫᱼᱮ ᱢᱮᱱᱮᱫ ᱠᱟᱱ ᱛᱟᱦᱮᱱᱟ ᱟᱨ ᱫᱤᱱ ᱫᱩᱜᱤ ᱫᱚ ᱫᱤᱱᱩ ᱫᱚ ᱢᱤᱫ ᱫᱤᱱ ᱫᱚ ᱠᱟᱹᱢᱤ ᱢᱩᱪᱟᱹᱫ ᱵᱟᱲᱟ ᱠᱟᱛᱮᱜ ᱚᱲᱟᱜᱼᱮ ᱨᱩᱭᱟᱹᱨᱚᱜ ᱠᱟᱱ ᱛᱟᱦᱮᱱᱟ ᱟᱨ ᱥᱟᱢᱟᱝ ᱨᱮ ᱫᱩᱜᱤ ᱫᱚ ᱛᱤ ᱛᱤ ᱞᱟᱦᱟ ᱟᱠᱟᱫ ᱛᱟᱭᱟ ᱟᱨᱮ ᱚᱱᱠᱟᱭᱮᱫᱟ ᱱᱚᱸᱰᱮ ᱠᱷᱚᱡ ᱵᱟᱹᱧ ᱯᱟᱨᱚᱢ ᱚᱪᱟᱢᱟ ᱡᱩᱫᱤ ᱤᱧ ᱵᱟᱝ ᱮᱢ ᱫᱚᱦᱚᱭᱤᱧ ᱠᱷᱟᱡ ᱛᱟᱦᱚᱞᱮ ᱱᱤᱭᱟᱹ ᱯᱩᱠᱷᱨᱤ ᱨᱮᱧ ᱫᱚᱱ ᱠᱷᱟᱡᱚᱜᱼᱟ ᱟᱨ ᱚᱱᱟ ᱛᱟᱭᱚᱢ ᱫᱤᱱᱩ ᱫᱚᱭ ᱚᱱᱠᱟᱭᱮᱫᱟ ᱛᱷᱤᱨ ᱟᱠᱟᱱᱟᱭ ᱦᱩᱫᱤᱥᱚᱜ ᱠᱟᱱᱟᱭ ᱟᱡ ᱵᱟᱵᱟᱭᱟᱜ ᱠᱟᱛᱷᱟᱭ ᱫᱤᱥᱟᱹᱭᱮᱫᱟ ᱪᱤᱱᱛᱟᱹᱜ ᱠᱟᱱᱟᱭ ᱪᱮᱫᱼᱮ ᱪᱤᱠᱟᱭᱟ ᱟᱨ ᱚᱱᱟ ᱞᱟᱹᱜᱤᱫ ᱫᱩᱜᱤ ᱫᱚ ᱚᱸᱰᱮ ᱯᱩᱠᱷᱨᱤ ᱨᱮᱭ ᱫᱚᱱ ᱠᱷᱟᱡᱚᱭ ᱮᱱᱟ ᱟᱨ ᱫᱤᱱᱩ ᱫᱚ ᱩᱱᱤ ᱡᱟᱦᱟᱸᱭ ᱠᱚ ᱚᱱᱟ ᱜᱟᱭᱟᱱ ᱠᱚ ᱧᱮᱞ ᱮᱫᱟ ᱩᱱᱠᱩ ᱜᱟᱭᱟᱱ ᱛᱟᱞᱟ ᱨᱮᱠᱩ ᱢᱮᱱ ᱮᱫᱟ ᱫᱤᱱᱩ ᱫᱚ ᱪᱮᱫ ᱞᱮᱠᱟᱱᱤᱡ ᱠᱚᱲᱟ ᱜᱚᱫᱽᱨᱟᱹ ᱠᱟᱱᱟᱭ ᱡᱮ ᱫᱩᱜᱤ ᱠᱮ ᱵᱟᱝᱼᱮ ᱨᱟᱠᱟᱵ ᱫᱟᱨᱮᱭᱟᱭ ᱠᱟᱱᱟ ᱩᱱᱟᱹᱜᱴᱟ ᱫᱩᱜᱤ ᱩᱱᱟᱹᱜ ᱜᱮᱭ ᱫᱩᱞᱟᱹᱲᱤᱭᱟᱭ ᱛᱟᱦᱚᱞᱮ ᱪᱮᱫᱟ ᱵᱟᱝᱼᱮ ᱨᱟᱠᱟᱵ ᱮᱫᱮ ᱠᱟᱱᱟ ᱤᱱᱟᱹ ᱠᱤᱪᱷᱩ ᱠᱷᱚᱱ ᱯᱚᱨ ᱫᱤᱱᱩ ᱫᱚ ᱫᱩ ᱫᱩᱜᱤᱭ ᱨᱟᱠᱟᱵ ᱠᱮᱫᱮᱭᱟ ᱨᱟᱠᱟᱵ ᱠᱟᱛᱮᱜ ᱩᱱᱠᱤᱱ ᱫᱚᱠᱤᱱ ᱢᱤᱞᱟᱹᱣ ᱮᱱᱟ ᱢᱮᱱᱠᱷᱟᱱ ᱪᱤᱠᱤ ᱵᱮᱜᱚᱨ ᱫᱚ ᱯᱟᱹᱨᱥᱤ ᱦᱚᱸ ᱵᱟᱝ ᱯᱟᱹᱨᱥᱤ ᱵᱮᱜᱚᱨ ᱦᱚᱸ ᱪᱤᱠᱤ ᱫᱚ ᱵᱟᱝ ᱛᱟᱦᱮᱱᱟ ᱚᱱᱟᱛᱮ ᱪᱤᱠᱤ ᱟᱨ ᱯᱟᱹᱨᱥᱤ ᱫᱚ ᱢᱤᱫᱚᱜ ᱜᱮ ᱦᱩᱭᱩᱜᱼᱟ ᱟᱨ ᱤᱧ ᱫᱚ ᱞᱟᱹᱭ ᱫᱚ ᱤᱭᱟᱹ ᱥᱤᱱᱮᱢᱟ ᱛᱟᱞᱟᱛᱮᱫᱚ ᱵᱟᱝ ᱤᱧ ᱩᱫᱩᱜ ᱞᱟᱜᱟᱣ ᱟᱠᱟᱫᱟ ᱢᱮᱱᱠᱷᱟᱱ ᱱᱤᱭᱟᱹ ᱯᱚᱛᱚᱵ ᱫᱚ ᱟ ᱰᱤ ᱟᱸᱴ ᱜᱮᱧ ᱠᱩᱥᱤᱭᱟᱜᱼᱟ ᱱᱤᱭᱟᱹ ᱯᱚᱛᱚᱵ ᱛᱟᱞᱟᱛᱮ ᱟᱭᱢᱟ ᱥᱤᱠᱠᱷᱟᱧ ᱧᱟᱢ ᱟᱠᱟᱫᱟ ᱠᱟᱨᱚᱱ ᱫᱟᱨᱮ ᱛᱟᱦᱮᱞᱮᱱ ᱠᱷᱟᱱ ᱫᱟᱨᱮ ᱜᱮᱛᱚ ᱫᱷᱚᱱ ᱫᱚ ᱚᱱᱟ ᱛᱮ ᱱᱤᱭᱟ ᱯᱚᱛᱚᱵ ᱫᱚ ᱟᱹᱰᱤ ᱟᱸᱴ ᱜᱮᱧ ᱠᱩᱥᱤᱭᱟᱜᱼᱟ